ᱤᱧ ᱫᱚ ᱡᱤᱭᱟᱹᱞᱤ ᱠᱚ ᱟᱹᱥᱩᱞ ᱫᱚ ᱟᱹᱰᱤᱜᱮ ᱢᱚᱡᱤᱧ ᱟᱹᱭᱠᱟᱣᱟ ᱚᱱᱟᱛᱮ ᱠᱤᱪᱷᱩᱜᱟᱱ ᱡᱤᱭᱟᱹᱞᱤ ᱫᱚ ᱵᱟᱡᱟᱨ ᱵᱟ ᱦᱟᱴ ᱠᱷᱚᱱᱤᱧ ᱠᱤᱨᱤᱧ ᱟᱠᱟᱫ ᱠᱚᱣᱟ ᱟᱨ ᱠᱤᱪᱷᱩ ᱫᱚ ᱟᱛᱳᱼᱴᱚᱞᱟ ᱠᱷᱚᱱ ᱡᱮᱨᱚᱠᱚᱢᱤᱧ ᱡᱤᱭᱟᱹᱞᱤ ᱵᱷᱤᱛᱨᱤ ᱨᱤᱧ ᱟᱹᱥᱩᱞᱟᱠᱟᱫ ᱠᱚᱣᱟ ᱡᱮᱨᱚᱠᱚᱢ ᱥᱤᱢ ᱥᱩᱠᱨᱤ ᱜᱮᱰᱮ ᱛᱟᱯᱚᱨ ᱦᱩᱭᱩᱜ ᱠᱟᱱᱟ ᱰᱟᱹᱝᱨᱤ ᱢᱮᱨᱚᱢ ᱱᱚᱝᱠᱟᱱ ᱟᱨᱠᱤ ᱡᱤᱭᱟᱹᱞᱤ ᱟᱭᱢᱟ ᱰᱷᱮᱨ ᱠᱟᱛᱮᱫ ᱢᱮᱱᱟᱜ ᱠᱚᱛᱤᱧᱟ ᱡᱮᱨᱚᱠᱚᱢ ᱥᱤᱢ ᱢᱮᱱᱟᱜ ᱠᱚᱛᱤᱧᱟ ᱫᱚᱥᱴᱤ ᱜᱟᱱ ᱟᱨ ᱜᱮᱰᱮ ᱦᱚᱸ ᱚᱝᱠᱟ ᱜᱮ ᱫᱚᱥ ᱯᱚᱸᱫᱽᱨᱚᱴᱤ ᱜᱟᱱ ᱢᱮᱱᱟᱜ ᱠᱚᱣᱟ ᱟᱨ ᱢᱮᱨᱚᱢ ᱢᱮᱱᱟᱜ ᱠᱚᱛᱤᱧᱟ ᱥᱟᱴ ᱴᱤ ᱟᱨ ᱰᱟᱝᱨᱟ ᱢᱮᱱᱟᱜ ᱠᱚᱛᱤᱧᱟ ᱟᱴ ᱴᱤ ᱜᱟᱱ ᱟᱨ ᱵᱟᱨᱭᱟ ᱥᱩᱠᱨᱤ ᱢᱮᱱᱟᱜ ᱠᱚᱛᱤᱧᱟ ᱱᱚᱝᱠᱟ ᱟᱭᱢᱟ ᱫᱤᱱ ᱠᱷᱚᱱ ᱤᱧ ᱱᱩᱠᱩ ᱢᱟᱱᱮ ᱡᱤᱭᱟᱹᱞᱤᱧ ᱟᱹᱥᱩᱞ ᱟᱜᱩ ᱠᱚᱣᱟ ᱢᱚᱡᱤᱧ ᱟᱹᱭᱠᱟᱹᱣᱟ ᱡᱤᱭᱟᱹᱞᱤ ᱟᱹᱥᱩᱞ ᱚᱱᱟᱛᱤᱧ ᱟᱹᱥᱩᱞ ᱟᱹᱜᱩ ᱠᱚᱣᱟ ᱟᱨ ᱱᱩᱠᱩ ᱟᱹᱥᱩᱞ ᱠᱟᱛᱮᱫ ᱠᱚᱢ ᱥᱮ ᱠᱚᱢ ᱯᱚᱧᱪᱟᱥ ᱦᱟᱡᱟᱨ ᱴᱟᱠᱟ ᱜᱟᱱ ᱫᱩᱧ ᱟᱨᱡᱟᱣ ᱫᱚᱦᱚ ᱫᱟᱲᱮ ᱠᱟᱣᱫᱟ ᱟᱨ ᱱᱚᱣᱟ ᱢᱟᱱᱮ ᱢᱚᱡᱤᱧ ᱵᱩᱡᱷᱟᱹᱣᱟ ᱱᱩᱠᱩ ᱡᱤᱭᱟᱹᱞᱤ ᱟᱹᱥᱩᱞ ᱠᱟᱛᱮᱫ ᱥᱮ ᱱᱩᱠᱩ ᱱᱤᱭᱟᱹᱛᱮ ᱛᱟᱦᱮᱱ